ᱤᱧ ᱠᱷᱟᱹᱨᱟᱹᱭ ᱨᱮ ᱥᱮᱛᱟᱜ ᱠᱷᱚᱱᱟᱜ ᱢᱟᱧᱡᱟᱱ ᱫᱷᱟᱹᱵᱤᱡ ᱚᱠᱛᱚ ᱤᱧ ᱠᱷᱚᱨᱚᱪᱟ ᱟᱞᱮᱥᱮᱱᱟᱜ ᱫᱚ ᱦᱳᱲᱳ ᱪᱟᱥ ᱨᱮᱱᱟᱜ ᱠᱟᱛᱷᱟ ᱜᱤᱧ ᱢᱮᱱᱮᱜᱼᱟ ᱢᱮᱱᱠᱟᱷᱟᱱ ᱦᱳᱲᱳ ᱪᱟᱥ ᱜᱮ ᱦᱩᱭᱩᱜᱼᱟ ᱮᱴᱟ ᱥᱮᱴᱟ ᱯᱷᱚᱥᱚᱞ ᱫᱚ ᱵᱟᱝ ᱦᱩᱭᱩᱜᱼᱟ ᱟᱞᱩ ᱵᱟᱫᱟᱢ ᱥᱮ ᱥᱟᱵᱡᱤ ᱚᱱᱟ ᱠᱚᱫᱚ ᱮᱱᱠᱷᱟᱱ ᱵᱟᱝ ᱦᱩᱭᱩᱜᱼᱟ ᱛᱚ ᱟᱞᱩ ᱪᱟᱥ ᱦᱚᱸ ᱵᱟᱝ ᱦᱩᱭᱩᱜᱼᱟ ᱮᱱᱠᱷᱟᱱ ᱦᱳᱲᱳ ᱪᱟᱥ ᱨᱮᱱᱟᱜ ᱜᱤᱧ ᱞᱟᱹᱭ ᱟᱸᱡᱚᱢᱟ ᱵᱚᱱ ᱠᱟᱱᱟ ᱡᱷᱮᱸᱴ ᱵᱚᱸᱜᱟ ᱯᱟᱲᱟᱣ ᱮᱱᱟ ᱛᱚᱞᱟ ᱞᱮ ᱜᱤᱰᱤᱭᱟ ᱛᱚᱞᱟ ᱦᱟᱨᱟᱭᱮᱱᱟ ᱟᱥᱟᱲ ᱵᱚᱸᱜᱟ ᱯᱟᱲᱟᱣ ᱮᱱᱟ ᱩᱨᱤᱡ ᱛᱮᱞᱮ ᱥᱤ ᱦᱚᱪᱚᱭᱟ ᱠᱷᱮᱛ ᱠᱚ ᱥᱤ ᱠᱟᱛᱮ ᱵᱷᱤᱛᱟᱹ ᱠᱚᱞᱮ ᱡᱷᱩᱲᱟᱹᱣ ᱯᱷᱟᱨᱪᱟ ᱦᱚᱪᱚᱭᱟ ᱫᱤᱭᱮ ᱞᱚᱥᱚᱜ ᱠᱟᱛᱮ ᱥᱟᱨ ᱠᱚᱠᱮ ᱮᱢᱚᱜᱼᱟ ᱮᱢ ᱠᱟᱛᱮᱜ ᱠᱟᱹᱢᱤᱢ ᱠᱮ ᱞᱟᱜᱟᱣ ᱠᱮᱫ ᱠᱚᱣᱟ ᱵᱤᱜᱷᱟᱹ ᱨᱮ ᱛᱩᱨᱩᱭ ᱦᱚᱲ ᱛᱚᱞᱟ ᱠᱚ ᱛᱩᱫᱟ ᱛᱩᱫ ᱠᱟᱛᱮᱜ ᱨᱚᱦᱚᱭᱟᱠᱚ ᱟᱨᱦᱚᱸ ᱵᱷᱟᱫᱚᱨ ᱵᱚᱸᱜᱟ ᱫᱤᱱ ᱦᱮᱡ ᱮᱱᱟ ᱦᱮᱸᱲᱮᱫ ᱯᱷᱟᱨᱪᱟ ᱠᱮᱫᱟ ᱞᱮ ᱦᱮᱸᱲᱮᱫ ᱯᱷᱟᱨᱪᱟ ᱠᱮᱫ ᱛᱮᱞᱮ ᱪᱷᱟᱨ ᱤᱭᱩᱨᱤᱭᱟ ᱠᱚᱞᱮ ᱮᱢᱟᱜᱼᱟ ᱮᱢ ᱠᱟᱛᱮᱫ ᱟᱹᱥᱤᱱ ᱵᱚᱸᱜᱟ ᱠᱟᱹᱛᱤᱠ ᱵᱚᱸᱜᱟ ᱛᱟᱦᱮᱸᱭᱮᱱᱟ ᱦᱟᱞᱠᱟ ᱦᱳᱲᱳ ᱠᱷᱟᱱ ᱫᱚ ᱠᱟᱨᱛᱤᱠ ᱵᱚᱸᱜᱟ ᱛᱮᱜᱮ ᱵᱤᱞᱤᱜᱼᱟ ᱟᱵᱟᱨ ᱥᱚᱱᱼᱱᱚ ᱥᱮ ᱦᱟᱢᱟᱞ ᱦᱳᱲᱳ ᱠᱚ ᱫᱚ ᱟᱜᱷᱟᱸᱲ ᱵᱚᱸᱜᱟ ᱛᱟᱦᱚᱞᱮ ᱦᱟᱢᱟᱞ ᱦᱳᱲᱳ ᱜᱮ ᱠᱟᱛᱷᱟ ᱜᱤᱧ ᱞᱟᱹᱭ ᱟᱸᱡᱚᱢ ᱟᱵᱚᱱ ᱠᱟᱱᱟ ᱟᱜᱷᱟᱸᱲ ᱵᱚᱸᱜᱟ ᱦᱮᱡ ᱮᱱᱟ ᱟᱜᱷᱟᱸᱲ ᱵᱚᱸᱜᱟ ᱦᱚᱸ ᱤᱨ ᱞᱟᱹᱜᱤᱫ ᱛᱮ ᱵᱤᱦᱟᱹ ᱨᱮ ᱢᱚᱬᱮ ᱦᱚᱲ ᱠᱚ ᱞᱟᱜᱟᱜᱼᱟ ᱢᱚᱬᱮ ᱦᱚᱲ ᱞᱮ ᱞᱟᱜᱟᱣ ᱠᱮᱫ ᱠᱚᱣᱟ ᱤᱨ ᱠᱮᱫᱟ ᱞᱮ ᱤᱨ ᱠᱟᱛᱮᱫ ᱟᱹᱴᱤ ᱠᱮᱫᱟᱞᱮ ᱟᱹᱴᱤ ᱠᱟᱛᱮᱜ ᱚᱲᱟᱜ ᱛᱮᱞᱮ ᱟᱹᱜᱩᱭᱟ ᱜᱩᱨᱤᱡ ᱜᱟᱹᱰᱤ ᱛᱮ ᱠᱤᱱᱵᱟ ᱱᱮᱛᱟᱨ ᱫᱚ ᱴᱮᱨᱟᱠᱴᱚᱨ ᱩᱰᱩᱠ ᱟᱠᱟᱱᱟ ᱴᱮᱨᱟᱠᱴᱚᱨ ᱛᱮᱦᱚᱸ ᱞᱮ ᱟᱹᱜᱩᱭ ᱜᱮᱭᱟ ᱠᱷᱟᱹᱨᱟᱹᱭ ᱛᱮ ᱫᱤᱭᱮ ᱚᱱᱟ ᱟᱵᱟᱨ ᱯᱩᱱᱤᱭᱟ ᱠᱟ ᱢᱤᱱ ᱠᱚ ᱞᱟᱜᱟᱜᱼᱟ ᱢᱮᱥᱤᱱ ᱛᱮᱠᱷᱟᱱ ᱦᱳᱲᱳ ᱫᱚᱞ ᱞᱟᱹᱜᱤᱫ ᱛᱮ ᱟᱨ ᱯᱟᱹᱦᱤᱞ ᱞᱮᱠᱟ ᱫᱚ ᱱᱮᱛᱟᱨ ᱫᱚ ᱯᱟᱴᱟ ᱨᱮᱫᱚ ᱮᱱᱠᱷᱟᱱ ᱵᱟᱝ ᱠᱚ ᱫᱟᱞ ᱮᱫᱟ ᱛᱚ ᱢᱤᱥᱤᱱ ᱨᱮᱠᱷᱟᱱ ᱯᱩᱱᱤᱭᱟ ᱜᱮᱠᱚ ᱞᱟᱜᱟᱜᱼᱟ ᱯᱩᱱ ᱦᱚᱲ ᱛᱮᱠᱚ ᱫᱟᱞᱟ ᱨᱟᱦᱚ ᱯᱮ ᱦᱚᱲ ᱛᱮᱠᱚ ᱮ ᱤᱨᱟ ᱪᱟᱞᱟ ᱛᱮᱠᱚ ᱜᱤᱰᱤᱭᱟ ᱢᱟᱜ ᱨᱮᱱᱟᱜ ᱪᱟᱞᱟ ᱜᱤᱰᱤ ᱠᱮᱫᱟ ᱠᱚ ᱢᱤᱫ ᱦᱚᱲ ᱫᱚᱭ ᱜᱤᱰᱤᱭᱟᱭ ᱯᱮ ᱦᱚᱲ ᱫᱚ ᱠᱚ ᱤᱨ ᱫᱟ ᱤᱣᱤᱨ ᱯᱷᱟᱨᱪᱟ ᱠᱮᱫᱟ ᱠᱚ ᱦᱳᱲᱳ ᱚᱱᱠᱟ ᱜᱮ ᱟᱵᱟᱨ ᱠᱚ ᱡᱟᱣᱨᱟ ᱠᱮᱫ ᱛᱮ ᱴᱷᱮᱠᱟ ᱛᱮ ᱢᱟᱜ ᱴᱷᱮᱠᱟ ᱛᱮᱜᱮ ᱟᱵᱟᱨ